ᱟᱵᱚᱣᱟᱜ ᱯᱚᱱᱚᱛ ᱨᱮ ᱪᱮ ᱤᱧᱟᱹᱜ ᱯᱚᱱᱚᱛ ᱨᱮ ᱥᱟᱱᱟᱢ ᱟᱵᱚ ᱫᱤᱥᱚᱢ ᱦᱚᱲᱟᱜ ᱯᱚᱱᱚᱛ ᱨᱮ ᱟᱵᱚᱣᱟᱜ ᱯᱟᱨᱟᱵᱽ ᱛᱮ ᱛᱟᱵᱚᱱ ᱤᱱᱟᱹ ᱠᱚᱜᱮ ᱵᱟᱦᱟ ᱥᱚᱨᱦᱟᱭ ᱜᱮᱛᱟᱵᱚᱱ ᱤᱱᱟᱹᱜᱮ ᱡᱟᱦᱟᱸ ᱞᱮᱠᱟ ᱫᱤᱠᱩ ᱫᱤᱯᱟᱵᱟᱹᱞᱤ ᱠᱚ ᱢᱮᱛᱟᱜ ᱠᱟᱱᱟ ᱟᱵᱚ ᱫᱚ ᱥᱚᱦᱨᱟᱭ ᱵᱚᱱ ᱢᱮᱛᱟᱜ ᱠᱟᱱᱟ ᱚᱱᱟ ᱠᱚᱜᱮ ᱟᱨ ᱟᱵᱚ ᱫᱚ ᱡᱟᱦᱟᱸ ᱞᱮᱠᱟ ᱥᱟᱨᱱᱟ ᱫᱷᱚᱨᱚᱢ ᱢᱟᱱᱟᱣ ᱵᱚᱱ ᱥᱟᱨᱱᱟ ᱫᱷᱚᱨᱚᱢ ᱦᱚᱲ ᱠᱟᱱᱟ ᱢᱟᱨᱟᱝ ᱫᱚ ᱠᱷᱮᱨᱣᱟᱞ ᱫᱷᱚᱨᱚᱢ ᱵᱚ ᱛᱟᱦᱮᱸ ᱠᱟᱱᱟ ᱛᱚᱵᱮ ᱥᱟᱨᱱᱟ ᱦᱟᱜ ᱠᱟᱱᱟ ᱚᱱᱟ ᱫᱚ ᱵᱟ ᱞᱤᱧ ᱢᱮᱱ ᱫᱟᱲᱮᱭᱟᱜ ᱠᱟᱱᱟ ᱢᱮᱱᱠᱷᱟᱱ ᱟᱵᱚᱣᱟᱜ ᱫᱚ ᱛᱟᱵᱚᱱ ᱵᱟᱦᱟ ᱥᱚᱨᱦᱟᱭ ᱜᱮ ᱵᱟᱦᱟ ᱥᱚᱨᱦᱟᱭ ᱢᱟᱜᱽ ᱱᱤᱛ ᱱᱤᱭᱟᱹᱜᱮ ᱛᱟᱵᱚ ᱟᱵᱚᱣᱟᱜ ᱫᱷᱚᱨᱚᱢ ᱨᱮᱭᱟᱜ ᱵᱚᱸᱜᱟ ᱵᱳᱨᱳ ᱛᱟᱵᱚ ᱫᱚ